ᱦᱮᱸ ᱩᱯᱚᱦᱟᱨ ᱠᱚᱫᱚ ᱮᱢ ᱫᱩᱧ ᱮᱢ ᱵᱟᱲᱟ ᱠᱚᱜᱮᱭᱟ ᱡᱮᱢᱚᱱ ᱪᱮᱛᱟᱱ ᱯᱟᱲᱟ ᱨᱤᱱᱤᱡ ᱥᱟᱜᱮᱱ ᱤᱧ ᱮᱢ ᱠᱟᱣᱫᱮᱭᱟ ᱢᱤᱫᱴᱟᱝ ᱜᱷᱚᱱᱤ ᱜᱷᱚᱱᱤ ᱵᱮᱱᱟᱣ ᱞᱟᱹᱜᱤᱫ ᱛᱮᱫᱚ ᱠᱚᱭᱮᱠ ᱜᱩᱞᱟ ᱡᱤᱱᱤᱥ ᱫᱚᱨᱠᱟᱨᱚᱜᱼᱟ ᱡᱮᱢᱚᱱ ᱥᱚᱨᱵᱚ ᱯᱚᱨᱛᱷᱚᱢ ᱢᱟᱜ ᱫᱚᱨᱠᱟᱨᱚᱜᱼᱟ ᱛᱟᱨᱯᱚᱨᱮ ᱪᱷᱩᱨᱤ ᱫᱚᱨᱠᱟᱨᱚᱜᱼᱟ ᱫᱷᱤᱨᱤ ᱫᱚᱨᱠᱟᱨᱚᱜᱼᱟ ᱥᱩᱛᱟᱹᱢ ᱫᱚᱨᱠᱟᱨᱚᱜᱼᱟ ᱢᱟᱱᱮ ᱱᱚᱣᱟ ᱠᱚ ᱡᱤᱱᱤᱥ ᱟᱛᱮᱜ ᱜᱮ ᱵᱮᱱᱟᱣ ᱦᱩᱭᱩᱜᱼᱟ ᱟᱨ ᱱᱚᱣᱟ ᱫᱚ ᱱᱤᱡᱮᱨᱟᱜ ᱡᱤᱱᱤᱥ ᱫᱚ ᱵᱮᱱᱟᱣ ᱡᱤᱱᱤᱥ ᱫᱚᱧ ᱠᱩᱥᱤᱭᱟᱜ ᱜᱮᱭᱟ